ᱦᱮᱞᱳ ᱱᱤᱭᱟᱹ ᱫᱚ ᱥᱳᱱᱟᱢᱚᱱᱤ ᱠᱤᱥᱠᱩᱭᱟᱜ ᱪᱮᱢᱵᱟᱨ ᱠᱟᱱᱟ ᱳ ᱤᱧ ᱨᱮᱱ ᱢᱤᱴᱮᱱ ᱦᱚᱲ ᱢᱮᱱᱟᱭᱟ ᱢᱟᱱᱮ ᱮᱯ ᱮᱱᱰᱤᱠᱥ ᱦᱩᱭ ᱟᱠᱟᱱ ᱛᱟᱭᱟ ᱟᱫᱚ ᱚᱱᱟ ᱮᱯᱮᱱᱰᱤᱠᱥ ᱳᱯᱟᱨᱮᱥᱚᱱ ᱦᱩᱭᱩᱜᱼᱟ ᱟᱫᱚ ᱚᱱᱟ ᱠᱚ ᱵᱮᱵᱚᱥᱛᱟ ᱢᱮᱱᱟᱜ ᱟ ᱥᱮ ᱵᱟᱝ ᱤᱧ ᱫᱩᱧ ᱢᱚᱱᱮᱭᱮᱫᱟ ᱮᱠᱷᱚᱱ ᱫᱚ ᱱᱚᱰᱮ ᱥᱳᱱᱟᱢᱚᱱᱤ ᱠᱤᱥᱠᱩ ᱟᱜ ᱪᱮᱢᱵᱟᱨ ᱨᱮᱜᱮᱤᱧ ᱫᱮᱠᱷᱟᱣᱮᱭᱟ ᱟᱫᱚ ᱟ ᱢᱟᱱᱮ ᱩᱱᱟᱹᱜ ᱴᱟᱠᱟ ᱯᱚᱭᱥᱟ ᱵᱟᱱᱩᱜᱼᱟ ᱦᱟᱛ ᱨᱮᱦᱚᱸ ᱟᱨ ᱵᱟᱨᱦᱮ ᱤᱫᱤ ᱞᱮᱠᱟ ᱦᱚᱲ ᱠᱚ ᱦᱚᱸ ᱯᱟᱥᱮᱨᱮ ᱵᱟᱹᱱᱩᱜ ᱠᱚᱣᱟ ᱚᱱᱟ ᱤᱭᱟᱹᱛᱮ ᱛᱷᱚᱲᱟ ᱫᱤᱱ ᱫᱚ ᱱᱚᱰᱮ ᱜᱤ ᱩᱫᱩᱜ ᱦᱟᱛᱟᱲᱮᱭᱟ ᱨᱟᱱ ᱡᱚᱢ ᱛᱮᱜᱮᱭ ᱛᱟᱸᱦᱮ ᱦᱟᱛᱟᱲᱚᱜᱼᱟ ᱦᱮᱸ ᱦᱮᱸ ᱩᱱᱤ ᱯᱮᱥᱮᱴ ᱟᱜ ᱫᱚ ᱥᱟᱥᱛᱷᱚᱥᱟᱛᱷᱤ ᱠᱟᱨᱰ ᱦᱚᱸ ᱵᱟᱹᱱᱩᱜᱼᱟ ᱟᱫᱚ ᱚᱱᱟ ᱥᱟᱥᱛᱷᱚᱥᱟᱛᱷᱤ ᱠᱟᱨᱰ ᱞᱟᱹᱜᱤᱫ ᱢᱤᱫ ᱥᱚᱯᱛᱟᱦᱚ ᱫᱤᱱ ᱫᱷᱚᱨᱮ ᱴᱟᱤᱢ ᱠᱚ ᱦᱟᱛᱟᱣᱟ ᱩᱱᱟᱹᱛᱮ ᱟᱞᱮ ᱚᱲᱟᱜ ᱨᱮᱱ ᱦᱚᱲ ᱞᱮ ᱜᱟᱞᱢᱟᱨᱟᱣ ᱟᱠᱟᱫᱟ ᱤᱱᱟᱹᱛᱮ ᱱᱚᱰᱮ ᱜᱮ ᱨᱟᱱ ᱡᱚᱢ ᱠᱟᱛᱮ ᱛᱟᱸᱦᱮᱱᱟ ᱟᱫᱚ ᱚᱱᱟ ᱥᱟᱥᱛᱷᱚᱥᱟᱛᱷᱤ ᱠᱟᱨᱰ ᱠᱩ ᱦᱩᱭ ᱞᱮᱱᱠᱷᱟᱱ ᱫᱚ ᱵᱟᱨᱦᱮ ᱥᱮᱫ ᱞᱮ ᱤᱫᱤᱭᱮᱭᱟ ᱚᱱᱟ ᱞᱮ ᱢᱚᱱᱮ ᱟᱠᱟᱫᱟ ᱟᱞᱮ ᱞᱮ ᱪᱮᱥᱴᱟ ᱮᱫᱟ ᱥᱟᱥᱛᱷᱚᱥᱟᱛᱷᱤ ᱠᱟᱨᱰ ᱦᱩᱭᱞᱮᱱ ᱠᱷᱟᱡ ᱜᱮ ᱛᱟᱲᱟ ᱛᱟᱲᱤ ᱜᱮ ᱵᱟᱨᱦᱮ ᱥᱮᱫ ᱞᱮ ᱤᱫᱤᱭᱮᱭᱟ ᱟᱫᱚ ᱚᱱᱟ ᱢᱤᱫ ᱥᱚᱯᱛᱟᱦᱚ ᱫᱤᱱ ᱞᱟᱜᱟᱜᱼᱟ ᱠᱚ ᱢᱮᱱᱮᱫᱟ ᱚᱱᱟ ᱥᱟᱥᱴᱷᱚᱥᱟᱛᱷᱤ ᱠᱟᱨᱰ ᱦᱩᱭᱩᱜ ᱛᱮ ᱟᱫᱚ ᱤᱱᱟᱹᱜ ᱫᱤᱱ ᱫᱚ ᱚᱱᱰᱮ ᱜᱮᱞᱮ ᱫᱮᱠᱷᱟᱣ ᱦᱟᱛᱟᱲ ᱮᱭᱟ ᱟᱨ ᱤᱱᱟᱹᱜ ᱛᱮᱜᱮ ᱴᱟᱠᱟ ᱯᱚᱭᱥᱟ ᱠᱚᱦᱚᱸ ᱞᱮ ᱡᱚᱜᱟᱲᱟ ᱟᱫᱚ ᱵᱟᱨᱦᱮ ᱜᱮᱞᱮ ᱤᱫᱤᱭᱮᱭᱟ ᱤᱫᱤ ᱫᱚ ᱦᱮᱸ ᱟᱞᱮ ᱫᱚᱞᱮ ᱜᱟᱞᱢᱟᱨᱟᱣ ᱴᱷᱤᱠ ᱠᱮᱫᱟ ᱩᱱᱤ ᱯᱮᱥᱮᱱᱴ ᱫᱚ ᱛᱤᱦᱤᱧ ᱜᱮᱞᱮ ᱤᱫᱤᱭᱮᱭᱟ ᱟᱨ ᱥᱚᱸᱜᱮ ᱛᱮᱦᱚᱸ ᱢᱤᱴᱮᱱ ᱦᱚᱲ ᱞᱮ ᱤᱫᱤ ᱛᱚᱨᱟᱭᱮᱭᱟ ᱩᱱᱤ ᱫᱚ ᱩᱱᱤ ᱧᱮᱞ ᱞᱟᱹᱜᱤᱫᱮ ᱛᱟᱸᱦᱮᱱᱟ ᱦᱚᱨᱦᱚ ᱞᱟᱹᱜᱤᱫ ᱮ ᱛᱟᱸᱦᱮᱱᱟ ᱦᱮᱸ ᱵᱮᱥ ᱴᱷᱤᱠ ᱜᱮᱭᱟ